ᱦᱮᱧ ᱢᱮᱱᱮᱫ ᱠᱟᱱᱛᱟᱦᱮᱸᱫᱼᱟ ᱱᱮᱛᱟᱨ ᱫᱤᱱ ᱫᱚ ᱥᱟᱱᱟᱢ ᱦᱚᱲᱟᱜ ᱛᱤᱨᱮ ᱵᱷᱟᱜᱮᱹ ᱵᱷᱟᱜᱮᱹ ᱢᱳᱵᱟᱭᱤᱞ ᱚᱱᱟ ᱢᱮᱱᱠᱷᱟᱱᱯᱮ ᱤᱧᱦᱚᱸ ᱥᱟᱱᱟᱢ ᱦᱚᱲ ᱧᱮᱞᱛᱮ ᱢᱳᱵᱟᱭᱤᱞ ᱦᱟᱛᱟᱣ ᱥᱟᱱᱟ ᱠᱤᱫᱤᱧᱟ ᱟᱫᱚ ᱚᱱᱟ ᱩᱭᱦᱟᱹᱨ ᱠᱟᱛᱮᱫ ᱤᱧᱦᱚᱸ ᱵᱟᱡᱟᱨ ᱥᱮᱫᱤᱧ ᱢᱚᱸᱦᱚᱰᱟᱭᱮᱱᱟ ᱵᱟᱡᱟᱨ ᱥᱮᱫ ᱪᱟᱞᱟᱣ ᱠᱟᱛᱮᱫ ᱮᱢᱱᱤ ᱫᱚᱠᱟᱱ ᱠᱚ ᱧᱮᱞ ᱵᱟᱲᱟᱭ ᱫᱟᱹᱧ ᱚᱠᱟᱠᱚᱨᱮ ᱧᱟᱢᱚᱜᱼᱟ ᱥᱮ ᱚᱠᱟᱠᱚ ᱞᱟᱹᱴᱩ ᱫᱚᱠᱟᱱ ᱠᱟᱱᱟ ᱪᱮᱫ ᱞᱮᱠᱟᱱᱟᱜ ᱢᱳᱵᱟᱭᱤᱞ ᱧᱟᱢᱚᱜᱼᱟ ᱚᱱᱟ ᱩᱭᱦᱟᱹᱨ ᱠᱟᱛᱮᱫ ᱜᱮ ᱵᱟᱡᱟᱨ ᱥᱮᱫ ᱤᱧ ᱢᱚᱦᱰᱟᱣᱟᱠᱟᱱ ᱛᱟᱦᱮᱸᱫᱼᱟ ᱢᱚᱦᱚᱰᱟ ᱠᱟᱛᱮ ᱟᱫᱚᱧ ᱧᱮᱞ ᱧᱮᱞᱛᱮ ᱠᱚᱭᱚᱜ ᱵᱟᱲᱟ ᱠᱚᱭᱚᱜ ᱵᱟᱲᱟᱛᱮ ᱢᱳᱵᱟᱭᱤᱞ ᱫᱚᱠᱟᱱ ᱤᱧ ᱧᱟᱢᱠᱮᱫᱟ ᱢᱤᱫ ᱴᱮᱱ ᱵᱷᱟᱜᱮ ᱞᱟᱹᱴᱩ ᱢᱳᱵᱟᱭᱤᱞ ᱫᱚᱠᱟᱱ ᱠᱟᱱᱜᱮᱭᱟ ᱟᱫᱚ ᱚᱸᱰᱮ ᱫᱚ ᱠᱟᱸᱪ ᱵᱷᱤᱛᱤᱨ ᱨᱮ ᱡᱟᱦᱟᱸ ᱦᱮᱱᱟᱜ ᱟᱠᱟᱫᱟ ᱤᱧᱫᱚ ᱩᱱᱟᱹᱜ ᱠᱚᱢᱯᱟᱹᱱᱤ ᱢᱳᱵᱟᱭᱤᱞ ᱧᱩᱛᱩᱢ ᱠᱚᱦᱚᱸ ᱵᱟᱹᱧ ᱵᱟᱲᱟᱭᱛᱮ ᱡᱟᱜᱮ ᱠᱟᱸᱪ ᱵᱷᱤᱛᱤᱨ ᱠᱷᱚᱱᱜᱮ ᱡᱟᱦᱟᱸᱧ ᱧᱮᱞ ᱧᱟᱢᱠᱮᱫᱟ ᱚᱱᱟᱠᱚ ᱢᱳᱵᱟᱭᱤᱞᱜᱮ ᱠᱩᱞᱤ ᱵᱟᱲᱟ ᱠᱮᱫᱮᱭᱟ ᱠᱩᱞᱤ ᱵᱟᱲᱟ ᱠᱟᱛᱮᱫ ᱟᱫᱚ ᱟᱡᱜᱮ ᱞᱟᱹᱭᱵᱟᱲᱟ ᱤᱧᱠᱟᱱᱟ ᱱᱤᱭᱟᱹ ᱠᱳᱢᱯᱟᱹᱱᱤ ᱠᱟᱱᱟ ᱱᱚᱶᱟ ᱢᱳᱵᱟᱭᱤᱞ ᱫᱚ ᱯᱨᱚᱛᱮᱠᱴᱤ ᱢᱳᱵᱟᱭᱤᱞᱨᱮ ᱢᱤᱫ ᱴᱮᱱ ᱠᱟᱛᱮ ᱠᱳᱢᱯᱟᱱᱤ ᱭᱟᱜ ᱧᱩᱛᱩᱢᱠᱚᱭ ᱞᱟᱹᱭ ᱵᱟᱲᱟ ᱟᱹᱫᱤᱧᱟ ᱥᱮ ᱚᱱᱟᱨᱮᱭᱟᱜ ᱵᱷᱮᱞᱤᱰᱤᱴᱤ ᱦᱚᱸᱭ ᱞᱟᱹᱭᱵᱟᱲᱟ ᱟᱹᱫᱤᱧᱟ ᱢᱳᱵᱟᱭᱤᱞ ᱨᱮᱭᱟᱜ ᱪᱮᱫ ᱞᱮᱠᱟ ᱚᱠᱚᱭ ᱠᱳᱢᱯᱟᱱᱤ ᱪᱮᱫ ᱞᱮᱠᱟ ᱛᱤᱱᱟᱹᱜ ᱜᱟᱱ ᱢᱟᱱᱮ ᱥᱟᱨᱵᱤᱥᱤᱝ ᱟᱭ ᱵᱷᱟᱜᱮᱹ ᱯᱨᱚᱛᱤᱴᱤ ᱠᱮᱢᱮᱨᱟ ᱠᱚ ᱥᱮ ᱡᱮᱠᱚᱱᱚ ᱵᱷᱟᱜᱮᱹ ᱵᱷᱟᱜᱮᱹ ᱟᱨᱠᱤ ᱚᱯᱥᱮᱱ ᱢᱮᱱᱟᱜ ᱟᱠᱟᱫᱟ ᱚᱱᱟᱠᱚ ᱵᱷᱟᱜᱮᱹ ᱤᱭᱟᱹ ᱫᱟᱲᱤᱭᱟᱜᱼᱟ ᱟᱫᱚ ᱚᱱᱟ ᱤᱭᱟᱹᱛᱮ ᱤᱧᱫᱚ ᱩᱫᱩᱜ ᱵᱟᱲᱟ ᱟᱹᱫᱤᱧ ᱠᱷᱟᱱ ᱟᱫᱚ ᱤᱧᱦᱚᱧ ᱢᱚᱱᱮᱭᱮᱫᱟ ᱤᱧᱢᱟ ᱵᱟᱹᱧ ᱵᱟᱲᱟᱭ ᱢᱳᱵᱟᱭᱤᱞ ᱠᱚᱨᱮᱭᱟᱜ ᱢᱟ ᱱᱚᱜ ᱚᱭ ᱮᱨ ᱯᱚᱨᱮ ᱢᱤᱫ ᱴᱮᱱ ᱵᱷᱤᱵᱳ ᱠᱳᱢᱯᱟᱱᱤ ᱢᱳᱵᱟᱭᱤᱞᱜᱮ ᱩᱫᱩᱜ ᱵᱟᱲᱟ ᱟᱹᱫᱤᱧᱟ ᱩᱫᱩᱜ ᱵᱟᱲᱟ ᱠᱟᱛᱮᱫ ᱞᱟᱹᱭ ᱟᱹᱫᱤᱧᱟᱭ ᱡᱮ ᱦᱮᱸ ᱵᱷᱤᱵᱤ ᱠᱚᱢᱯᱟᱱᱤ ᱦᱚᱸ ᱵᱷᱟᱜᱮ ᱠᱟᱱᱜᱮᱭᱟ ᱪᱟᱞᱟᱜᱼᱟ ᱢᱚᱸᱡᱽ ᱜᱮ ᱚᱱᱟ ᱩᱭᱦᱟᱹᱨ ᱠᱟᱛᱮᱫ ᱤᱧᱦᱚ ᱚᱱᱟ ᱢᱳᱵᱟᱭᱤᱞᱜᱤᱧ ᱟᱹᱜᱩ ᱠᱮᱫᱟ ᱚᱲᱟᱜ ᱛᱮ ᱟᱹᱜᱩ ᱠᱟᱛᱮᱫ ᱡᱟᱦᱟᱸ ᱟᱥᱛᱮ ᱟᱥᱛᱮ ᱦᱚᱲᱠᱚ ᱞᱟᱹᱭᱵᱟᱲᱟ ᱪᱮᱫ ᱠᱟᱛᱮᱫ ᱥᱮ ᱠᱩᱞᱤᱵᱟᱲᱟ ᱠᱟᱛᱮᱫ ᱦᱚᱸ ᱡᱟᱦᱟᱸᱠᱚ ᱛᱷᱚᱲᱟ ᱡᱟᱜᱮᱠᱚ ᱪᱮᱫ ᱵᱟᱲᱟᱣᱟᱫᱤᱧ ᱼᱟ ᱢᱳᱵᱟᱭᱤᱞᱠᱚ ᱚᱱᱟ ᱪᱮᱫ ᱠᱤᱫᱟᱹᱧ ᱤᱧᱦᱚ ᱟᱥᱛᱮ ᱟᱥᱛᱮ ᱯᱨᱛᱚᱢ ᱢᱳᱵᱟᱭᱤᱞ ᱟᱹᱰᱤ ᱢᱚᱡᱽᱜᱤᱧ ᱟᱹᱭᱠᱟᱹᱣ ᱠᱮᱫᱟ ᱦᱟᱱᱟ ᱱᱟᱶᱟ ᱠᱚ ᱥᱮᱹᱨᱮᱹᱧ ᱠᱚᱦᱚ ᱟᱸᱡᱚᱢ ᱠᱚ ᱥᱮ ᱡᱟᱦᱟᱱᱟᱜ ᱠᱚ ᱵᱷᱤᱰᱤᱭᱳ ᱠᱚ ᱠᱮᱢᱮᱨᱟ ᱠᱚ ᱡᱟᱦᱟᱱᱟᱜ ᱠᱚᱜᱮ ᱚᱱᱟᱛᱮ ᱤᱧ ᱟᱹᱰᱤ ᱨᱟᱹᱥᱠᱟᱹᱧ ᱟᱹᱭᱠᱟᱹᱣ ᱠᱮᱫᱟ ᱥᱮ ᱢᱚᱸᱡᱽ ᱪᱟᱞᱟᱜ ᱠᱟᱱᱛᱤᱧᱟᱹ ᱢᱳᱵᱟᱭᱤᱞᱦᱚᱸ ᱟᱨ ᱢᱚᱸᱡᱽᱜᱤ ᱢᱟᱱᱮ ᱤᱭᱩᱡᱽ ᱫᱟᱹᱧ ᱟᱹᱰᱤ ᱢᱚᱸᱡᱽ ᱚᱱᱟᱛᱮ ᱤᱧᱦᱚ ᱟᱹᱰᱤ ᱢᱚᱱᱨᱮ ᱨᱟᱹᱥᱠᱟᱹ ᱧᱚᱜ ᱤᱧ ᱟᱹᱭᱠᱟᱹᱣ ᱠᱮᱫᱟ ᱚᱱᱟ ᱠᱷᱟᱹᱛᱤᱨ ᱛᱮᱜᱮ ᱤᱧᱦᱚ ᱱᱚᱜᱚᱭ ᱢᱳᱵᱟᱭᱤᱞ ᱫᱚ ᱢᱚᱸᱡᱽᱜᱤᱧ ᱵᱮᱵᱚᱦᱟᱨ ᱮᱫᱟ